ᱦᱚᱸ ᱱᱩᱠᱩ ᱟᱹᱛᱩ ᱴᱚᱞᱟᱨᱮ ᱡᱟᱦᱟᱸ ᱛᱤᱱᱟᱹᱜ ᱠᱚ ᱮᱱᱮᱡ ᱠᱟᱱᱟ ᱡᱟᱦᱟᱸᱜᱮ ᱵᱚᱞ ᱦᱚᱸᱠᱤ ᱠᱨᱤᱠᱮᱴ ᱵᱷᱚᱞᱤᱵᱚᱞ ᱚᱱᱠᱟᱜᱮ ᱮᱢᱟᱱ ᱛᱮᱭᱟᱜ ᱠᱷᱮᱞ ᱢᱮᱱᱟᱜᱼᱟ ᱮᱱᱮᱡ ᱡᱟᱦᱟᱸ ᱵᱚ ᱢᱮᱱᱮᱫᱼᱟ ᱟᱨ ᱚᱱᱟ ᱮᱱᱮᱡ ᱠᱟᱛᱮᱫ ᱟᱹᱰᱤᱜᱟᱱ ᱦᱚᱲ ᱡᱟᱦᱟᱸᱭ ᱢᱚᱱ ᱢᱮᱱᱟᱜᱼᱟ ᱩᱱᱠᱩ ᱫᱚ ᱟᱹᱰᱤᱜᱟᱱ ᱩᱯᱠᱟᱹᱨᱚᱜ ᱠᱟᱱᱟ ᱠᱚ ᱟᱨ ᱩᱱᱠᱩ ᱦᱚᱲ ᱟᱠᱚᱣᱟᱜ ᱦᱚᱲᱢᱚ ᱠᱚᱦᱚᱸ ᱵᱮᱥ ᱛᱟᱦᱮᱱ ᱠᱟᱱᱟ ᱨᱳᱜᱽ ᱵᱤᱢᱟᱨ ᱵᱟᱝ ᱦᱤᱡᱩᱜ ᱠᱟᱱᱟ ᱚᱱᱠᱟ ᱜᱮ ᱡᱚᱛᱚ ᱡᱟᱦᱟᱸ ᱜᱮ ᱠᱟᱹᱢᱤ ᱠᱟᱱᱟ ᱵᱚᱱ ᱡᱟᱦᱟᱸᱭ ᱜᱮ ᱪᱟᱥᱵᱟᱥ ᱦᱚᱸ ᱦᱟᱥᱟ ᱠᱚᱵᱚ ᱞᱟᱭᱮᱫᱼᱟ ᱡᱟᱦᱟᱸ ᱛᱤᱱᱟᱹᱜ ᱵᱟᱝ ᱮᱱᱮᱡ ᱦᱚᱲ ᱠᱚ ᱱᱟᱦᱟᱜ ᱩᱱᱠᱩ ᱠᱚ ᱩᱱᱠᱩ ᱦᱟᱥᱟ ᱠᱚᱠᱚ ᱞᱟᱭᱟ ᱚᱱᱟᱛᱮ ᱦᱚᱲᱢᱚ ᱠᱚ ᱯᱷᱤᱨᱤᱜ ᱠᱟᱱᱟ ᱟᱹᱰᱤ ᱵᱮᱥ ᱜᱮ ᱛᱟᱦᱮᱸ ᱠᱚᱜᱼᱟ ᱨᱳᱜᱽ ᱟᱡᱟᱨ ᱦᱚᱸ ᱵᱟᱝ ᱦᱤᱡᱩᱜ ᱠᱟᱱᱟ ᱫᱤᱱ ᱜᱮ ᱥᱟᱦᱟᱱ ᱢᱟᱜ ᱦᱟᱥᱟ ᱴᱟᱰᱮ ᱡᱟᱦᱟᱱᱟᱜ ᱜᱮ ᱫᱷᱤᱨᱤᱜᱚᱜ ᱚᱱᱠᱟᱜᱮ ᱩᱱᱠᱩ ᱠᱚ ᱵᱮᱥ ᱠᱚ ᱛᱟᱦᱮᱸ ᱠᱚᱜ ᱠᱟᱱᱟ ᱟᱨ ᱡᱟᱦᱟᱸ ᱛᱤᱱᱟᱹᱜ ᱟᱵᱚ ᱜᱮᱢ ᱮᱱᱮᱡ ᱠᱟᱱᱟ ᱠᱚ ᱩᱱᱠᱩ ᱠᱚᱦᱚᱸ ᱱᱟᱯᱟᱭ ᱠᱚ ᱛᱟᱦᱮᱸ ᱠᱚᱜ ᱠᱟᱱᱟ ᱟᱨ ᱟᱹᱰᱤ ᱱᱚᱝᱠᱟ ᱜᱮ ᱜᱮᱢ ᱠᱚ ᱵᱟᱝ ᱠᱟᱛᱮᱫ ᱦᱚᱸ ᱛᱟᱲᱟᱢ ᱵᱟᱲᱟᱭᱟ ᱦᱚᱲᱢᱚ ᱠᱚ ᱴᱷᱤᱠ ᱛᱟᱦᱮᱱᱟ ᱰᱟᱠᱛᱚᱨ ᱠᱚᱴᱷᱮᱱ ᱥᱮᱱ ᱵᱟᱝ ᱦᱩᱭᱩᱜᱼᱟ ᱟᱡᱟᱨ ᱵᱤᱢᱟᱨ ᱵᱟᱝ ᱧᱟᱢ ᱦᱩᱭᱩᱜᱼᱟ ᱟᱹᱰᱤ ᱵᱮᱥ ᱦᱚᱲᱢᱚ ᱛᱟᱦᱮᱸ ᱠᱚᱜᱼᱟ